ᱡᱮᱜᱮᱫ ᱢᱟᱰᱮᱨ ᱵᱟᱨᱮᱛᱮ ᱢᱟᱱᱮ ᱡᱟᱦᱟᱸ ᱡᱮᱜᱮᱫ ᱢᱟᱰᱮᱨ ᱨᱮ ᱠᱤᱪᱷᱩ ᱫᱩᱨᱤᱵ ᱱᱤᱛ ᱦᱚᱸ ᱵᱟᱝ ᱥᱚᱞᱦᱮ ᱠᱟᱱᱟ ᱚᱱᱟ ᱢᱚᱫᱽᱫᱷᱮ ᱨᱮᱫᱚ ᱦᱩᱭᱩᱜ ᱠᱟᱱᱟ ᱫᱷᱚᱨᱚᱢ ᱡᱟᱦᱟᱸ ᱥᱟᱱᱛᱟᱲ ᱠᱚᱣᱟᱜ ᱫᱷᱚᱨᱚᱢ ᱥᱟᱨᱱᱟ ᱫᱷᱚᱨᱚᱢ ᱟᱫᱚ ᱱᱚᱣᱟ ᱥᱟᱨᱱᱟ ᱫᱷᱚᱨᱚᱢ ᱨᱮ ᱟᱨᱚ ᱵᱟᱨ ᱨᱚᱠᱚᱢ ᱠᱟᱱᱟ ᱡᱟᱦᱟᱸ ᱫᱚ ᱥᱟᱹᱨᱤ ᱟᱨ ᱥᱟᱨᱱᱟ ᱟᱫᱚ ᱠᱤᱪᱷᱩ ᱦᱚᱲ ᱢᱮᱱᱟᱜ ᱠᱚᱣᱟ ᱥᱟᱹᱨᱤ ᱫᱷᱚᱨᱚᱢ ᱠᱚ ᱯᱟᱹᱛᱭᱟᱹᱣᱟᱜ ᱠᱟᱱᱟ ᱟᱨ ᱠᱤᱪᱷᱩ ᱦᱚᱲ ᱢᱮᱱᱟᱜ ᱠᱚᱣᱟ ᱡᱟᱦᱟᱸ ᱫᱚ ᱥᱟᱨᱱᱟ ᱫᱷᱚᱨᱚᱢ ᱠᱚ ᱯᱟᱹᱛᱭᱟᱹᱣᱟᱜ ᱠᱟᱱᱟ ᱟᱫᱚ ᱦᱚᱜ ᱚ ᱱᱟ ᱴᱷᱮᱱ ᱡᱟᱦᱟᱸ ᱵᱷᱮᱜᱟᱨ ᱵᱷᱮᱜᱟᱨ ᱛᱟᱭᱨᱤᱭ ᱠᱟᱱᱟ ᱡᱤᱱᱤᱥ ᱛᱮᱫ ᱚᱱᱱᱟ ᱡᱤᱱᱤᱥ ᱫᱚ ᱱᱤᱛ ᱨᱮᱦᱚᱸ ᱵᱟᱝ ᱥᱚᱞᱦᱮᱭ ᱠᱟᱱᱟ ᱟᱫᱚ ᱚᱱᱟᱛᱮ ᱥᱟᱱᱛᱟᱲᱟᱜ ᱫᱷᱚᱨᱚᱢ ᱫᱚ ᱱᱤᱛᱚᱜ ᱨᱮᱦᱚᱸ ᱟᱣᱨᱤ ᱴᱷᱤᱠᱚᱜᱼᱟ

ᱥᱟᱱᱛᱟᱲ ᱱᱤᱛᱚᱜ ᱵᱟᱠᱚ ᱵᱩᱡᱽ ᱫᱟᱲᱮᱭᱟᱜ ᱠᱟᱱᱟ ᱡᱮ ᱱᱚᱣᱟ ᱱᱚᱣᱟ ᱫᱚ ᱡᱩᱢᱤᱫ ᱠᱟᱛᱮᱫ ᱢᱤᱫᱴᱟᱝ ᱫᱷᱚᱨᱚᱢ ᱨᱮᱵᱚᱱ ᱯᱚᱨᱤᱱᱚᱛᱚᱭᱟ ᱡᱟᱦᱟᱸ ᱫᱚ ᱟᱵᱚᱣᱟᱜ ᱦᱚᱥᱵᱤᱛᱟᱜᱼᱟ ᱟᱫᱚ ᱚᱱᱟ ᱛᱮ ᱱᱤᱛᱚᱜ ᱚᱱᱟ ᱚᱱᱟ ᱫᱷᱚᱨᱚᱢ ᱫᱚ ᱱᱤᱛ ᱨᱮᱦᱚᱸ ᱟᱹᱣᱨᱤ ᱟᱹᱣᱨᱤ ᱴᱷᱟᱹᱣᱠᱟᱹᱜᱼᱟ ᱟᱨ ᱱᱤᱛ ᱨᱮᱦᱚᱸ ᱵᱟᱝ ᱥᱚᱞᱦᱮ ᱟᱠᱟᱱᱟ ᱟᱨ ᱱᱚᱣᱟ ᱥᱚᱞᱦᱮ ᱫᱚ ᱟᱹᱰᱤ ᱡᱟᱹᱨᱩᱲ ᱜᱮᱭᱟ ᱪᱮᱫᱟᱜ ᱥᱮ ᱡᱚᱛᱚ ᱵᱷᱮᱜᱟᱨ ᱵᱷᱮᱜᱟᱨ ᱡᱟᱹᱛᱤᱭᱟᱜ ᱵᱷᱮᱜᱟᱨ ᱵᱷᱮᱜᱟᱨ ᱫᱷᱚᱨᱚᱢ ᱢᱮᱱᱟᱜ ᱛᱟᱠᱚᱣᱟ ᱟᱨ ᱥᱟᱱᱛᱟᱲᱟᱜ ᱫᱚ ᱱᱤᱛ ᱨᱮᱦᱚᱸ ᱫᱷᱚᱨᱚᱢ ᱟᱹᱣᱨᱤ ᱴᱷᱤᱠᱚᱜᱼᱟ ᱚᱱᱟᱛᱮ ᱥᱚᱞᱦᱮ ᱫᱚ ᱟᱹᱰᱤ ᱡᱟᱹᱨᱩᱲᱟ